ᱦᱮᱸ ᱦᱮᱞᱳ ᱦᱮᱸ ᱱᱤᱭᱟᱹ ᱱᱟᱨᱥᱟᱨᱤ ᱠᱟᱱᱟ ᱫᱟᱨᱮ ᱟᱭᱢᱟ ᱠᱤᱪᱷᱩ ᱜᱮ ᱢᱮᱱᱟᱜᱼᱟ ᱦᱩᱸ ᱟᱭᱢᱟ ᱫᱟᱨᱮ ᱢᱮᱱᱟᱜᱼᱟ ᱡᱮᱢᱚᱱ ᱩᱞ ᱫᱟᱨᱮ ᱠᱟᱱᱴᱷᱟᱲ ᱫᱟᱨᱮ ᱦᱩᱸ ᱛᱟᱨᱯᱚᱨᱮ ᱵᱟᱦᱟ ᱫᱟᱨᱮ ᱠᱮᱦᱮᱸ ᱢᱮᱱᱟᱜᱼᱟ ᱦᱮᱸ ᱫᱤᱭᱮ ᱚᱠᱟ ᱠᱚ ᱡᱟᱨᱩᱲᱟᱢᱟ ᱪᱮᱫ ᱵᱟᱦᱟ ᱠᱚ ᱥᱮ ᱪᱮᱫ ᱫᱟᱨᱮ ᱠᱚ ᱚᱻ ᱚᱱᱟ ᱢᱚᱴᱟᱢᱩᱴᱤ ᱳᱭ ᱳᱭ ᱛᱨᱤᱥ ᱯᱚᱸᱭᱛᱨᱤᱥ ᱚᱱᱠᱟ ᱫᱟᱢᱟ ᱦᱩᱸ ᱚ ᱥᱟᱨ ᱠᱚᱫᱚ ᱱᱤᱭᱟᱹ ᱱᱮᱛᱟᱨ ᱫᱚ ᱠᱤᱨᱤᱧ ᱪᱷᱟᱲᱟ ᱛᱚ ᱵᱟᱝ ᱦᱩᱭᱩᱜ ᱠᱟᱱᱟ ᱦᱮᱸ ᱜᱩᱨᱤᱡ ᱥᱟᱨ ᱛᱮᱫᱚ ᱥᱮ ᱨᱚᱠᱚᱢ ᱠᱟᱹᱢᱤ ᱵᱟᱭ ᱮᱢᱟ ᱵᱚᱞᱮ ᱦᱮᱸ ᱠᱟᱹᱢᱤᱭ ᱮᱢ ᱜᱮᱭᱟ ᱛᱤᱡᱩ ᱠᱚᱠᱚ ᱞᱟᱜᱟᱜᱼᱟ ᱦᱮᱸ ᱛᱟᱯᱚᱨ ᱚᱻ ᱱᱤᱭᱟᱹ ᱱᱤᱭᱟᱹ ᱫᱚ ᱱᱤᱭᱟᱹ ᱫᱚ ᱵᱚᱨᱥᱟ ᱥᱚᱢᱚᱭ ᱨᱚᱦᱚᱭ ᱞᱮᱠᱷᱟᱱ ᱫᱚ ᱵᱷᱟᱹᱞᱤ ᱦᱩᱭᱩᱜᱼᱟ ᱵᱚᱨᱥᱟ ᱞᱟᱦᱟ ᱨᱮ ᱡᱮᱴᱟ ᱦᱩᱸ ᱪᱮᱫ ᱢᱟᱥ ᱦᱟᱸᱜ ᱠᱚ ᱢᱮᱛᱟᱜᱼᱟ ᱦᱩᱸ ᱳᱭ ᱡᱳᱥᱴᱤ ᱟᱥᱟᱲ ᱥᱚᱢᱚᱭ ᱦᱩᱸ ᱛᱚᱠᱷᱚᱱ ᱨᱚᱦᱚᱭ ᱞᱮᱠᱷᱟᱱ ᱵᱚᱞᱮ ᱫᱟᱨᱮ ᱩᱱᱟᱹᱜ ᱟᱸᱴ ᱜᱚᱡ ᱨᱮᱱᱟᱜ ᱤᱭᱟᱹ ᱫᱚ ᱵᱟᱝ ᱦᱩᱭᱩᱜᱼᱟ ᱦᱩᱸ ᱟᱨ ᱦᱟᱱᱟ ᱥᱤᱛᱩᱝ ᱫᱤᱱᱮᱢ ᱨᱚᱦᱚᱭ ᱞᱮᱠᱷᱟᱱ ᱫᱚ ᱛᱚᱠᱷᱚᱱ ᱫᱚ ᱥᱤᱛᱩᱝ ᱛᱮ ᱫᱟᱜ ᱮᱭ ᱴᱟᱱᱟᱣᱟ ᱤᱭᱟᱹᱜᱼᱟ ᱜᱚᱡᱚᱜ ᱨᱮᱭᱟᱜ ᱪᱟᱱᱥ ᱢᱮᱱᱟᱜᱼᱟ ᱵᱮᱥᱤᱨᱵᱷᱟᱜᱽ ᱦᱩᱸ ᱟᱨᱚ ᱦᱟᱹᱵᱤᱼᱡᱟᱹᱵᱤ ᱫᱟᱨᱮ ᱠᱚ ᱦᱮᱱᱟᱜ ᱜᱮᱭᱟ ᱦᱮᱸ ᱠᱟᱱᱴᱷᱟᱲ ᱫᱟᱨᱮ ᱢᱮᱱᱟᱜᱼᱟ ᱩᱞ ᱫᱟᱨᱮ ᱢᱮᱱᱟᱜᱼᱟ ᱛᱟᱯᱚᱨ ᱦᱮᱸ ᱞᱤᱵᱩ ᱫᱟᱨᱮ ᱢᱮᱱᱟᱜᱼᱟ ᱦᱩᱸ ᱟᱨ ᱚ ᱠᱚᱢ ᱫᱟᱢ ᱨᱮᱭᱟᱜ ᱠᱚᱢ ᱫᱟᱢ ᱨᱮᱭᱟᱜ ᱫᱚ ᱢᱮᱱᱟᱜ ᱜᱮᱭᱟ ᱟᱫᱚ ᱚᱱᱟ ᱠᱚᱫᱚ ᱮᱸᱜ ᱦᱮᱱᱟᱜᱼᱟ ᱡᱮᱢᱚᱱ ᱮᱸᱜ ᱮᱸ ᱠᱩᱫ ᱤᱭᱟᱹ ᱠᱩᱫ ᱫᱟᱨᱮ ᱦᱮᱱᱟᱜᱼᱟ ᱠᱚᱢ ᱫᱟᱢ ᱨᱮᱭᱟᱜ ᱦᱮᱸ ᱠᱩᱫ ᱫᱟᱨᱮ ᱦᱮᱱᱟᱜᱼᱟ ᱛᱟᱯᱚᱨ ᱮᱸᱜ ᱤᱱᱟᱹᱜᱮ ᱢᱮᱱᱟᱜᱼᱟ ᱚᱱᱟ ᱠᱚᱢ ᱫᱟᱢ ᱨᱮᱭᱟᱜ ᱫᱚ ᱠᱩᱫ ᱫᱟᱨᱮ ᱟᱨ ᱞᱤᱵᱩ ᱫᱟᱨᱮ ᱦᱮᱱᱟᱜᱼᱟ ᱚ ᱯᱟᱸᱪ ᱵᱚᱪᱷᱚᱨ ᱯᱟᱸᱪ ᱵᱚᱪᱷᱚᱨ ᱢᱚᱫᱽᱫᱷᱮ ᱚᱱᱟ ᱫᱚ ᱚᱠᱟᱞᱮᱠᱟ ᱯᱟᱸᱪ ᱵᱚᱪᱷᱚᱨ ᱚᱱᱟ ᱫᱚ ᱵᱟᱱᱩᱜᱼᱟ ᱛᱚ ᱯᱟᱸᱪ ᱵᱚᱪᱷᱚᱨ ᱢᱚᱫᱽᱫᱷᱮ ᱫᱚ ᱚᱱᱟ ᱫᱚ ᱟᱭᱢᱟ ᱵᱚᱪᱷᱚᱨ ᱦᱩᱭᱩᱜ ᱠᱟᱱ ᱪᱚ ᱦᱮᱸ ᱢᱳᱴᱟᱢᱩᱴᱤ ᱳᱭ ᱳᱭ ᱛᱤᱱ ᱵᱚᱪᱷᱚᱨ ᱠᱷᱚᱱ ᱜᱮᱭ ᱥᱟᱵᱟᱭ ᱱᱮᱛᱟᱨ ᱟᱵᱟᱨ ᱩᱞ ᱫᱟᱨᱮ ᱨᱮᱭᱟᱜ ᱪᱟᱨᱟ ᱠᱚᱞᱚᱢ ᱫᱤᱭᱮ ᱦᱮᱱᱟᱜᱼᱟ ᱚᱱᱟ ᱫᱚ ᱫᱟᱢ ᱰᱷᱮᱨ ᱜᱮᱭᱟ ᱚᱱᱟ ᱫᱚ ᱮᱠᱥᱚ ᱫᱩ ᱥᱚ ᱚᱱᱮ ᱚᱱᱠᱟ ᱫᱟᱢᱟ ᱦᱮᱸ ᱚᱱᱟ ᱫᱚ ᱮᱠᱫᱚᱢ ᱜᱚᱸᱰᱟ ᱠᱷᱚᱱ ᱜᱮ ᱨᱚᱦᱚᱭ ᱠᱮᱫᱟᱢ ᱫᱟᱨᱮ ᱨᱟᱠᱟᱵ ᱮᱱᱟ ᱛᱚ ᱵᱟᱥ ᱦᱮᱸ ᱡᱚ ᱞᱟᱜᱟᱣ ᱮᱱᱟ ᱦᱮᱸ ᱛᱟᱯᱚᱨ ᱯᱮᱭᱟᱨᱟ ᱫᱟᱨᱮ ᱦᱮᱱᱟᱜᱼᱟ ᱚᱱᱟ ᱦᱚᱸ ᱠᱚᱞᱚᱢ ᱯᱮᱭᱟᱨᱟ ᱫᱟᱨᱮ ᱦᱮᱱᱟᱜᱼᱟ ᱦᱩᱸ ᱚᱱᱟ ᱦᱚᱸ ᱚᱱᱠᱟ ᱜᱮ ᱦᱩᱸ ᱟᱫᱚ ᱚᱱᱟ ᱠᱚᱫᱚ ᱨᱚᱦᱚᱭ ᱫᱚ ᱟᱫᱚ ᱠᱷᱟᱞ ᱠᱚᱛᱮᱫ ᱞᱟ ᱦᱩᱭᱩᱜᱼᱟ ᱞᱟ ᱨᱮᱜᱮ ᱠᱷᱟᱸᱫᱨᱤᱝ ᱠᱟᱛᱮᱫ ᱛᱟᱨᱯᱚᱨ ᱤᱛᱟᱹ ᱠᱚ ᱤᱭᱟᱹ ᱠᱚ ᱜᱤᱰᱤᱣᱟᱜ ᱦᱩᱭᱩᱜᱼᱟ ᱥᱩᱫᱩ ᱦᱟᱥᱟ ᱜᱮ ᱤᱭᱟᱹ ᱞᱮᱠᱷᱟᱱ ᱫᱚ ᱵᱟᱝ ᱦᱩᱭᱩᱜᱼᱟ ᱦᱮᱸ ᱚᱱᱟ ᱢᱟ ᱮᱠ ᱫᱩᱭ ᱦᱮᱸ ᱢᱤᱠᱪᱟᱨ ᱠᱟᱛᱮᱫ ᱚᱱᱟ ᱤᱛᱟᱹ ᱞᱟᱜᱟᱣ ᱦᱩᱭᱩᱜᱼᱟ ᱚᱱᱟ ᱠᱷᱟᱞ ᱠᱟᱛᱮᱫ ᱤᱛᱟᱹᱢ ᱞᱟᱜᱟᱣ ᱠᱮᱫᱟ ᱜᱤᱛᱤᱞ ᱠᱤᱪᱷᱩᱴᱟᱢ ᱞᱟᱜᱟᱣ ᱠᱮᱫᱟ ᱤᱛᱟᱹ ᱠᱤᱪᱷᱩᱴᱟ ᱦᱟᱥᱟᱢ ᱮᱢᱟᱣᱟᱫᱟ ᱦᱮᱸ ᱛᱟᱨᱯᱚᱨ ᱚᱱᱟ ᱤᱭᱟᱹ ᱠᱚᱢ ᱮᱢᱟᱣᱟᱫᱟ ᱜᱩᱨᱤᱡ ᱥᱟᱨ ᱠᱤᱪᱷᱩᱴᱟ ᱫᱚᱥᱪᱷᱟᱵᱵᱤᱥ ᱤᱭᱟᱹᱢ ᱮᱢᱟᱣᱟᱫᱟ ᱫᱚᱥᱼᱪᱷᱟᱵᱵᱤᱥ ᱦᱩᱸ ᱛᱟᱞᱚᱦᱮ ᱦᱮᱸ ᱦᱮᱸ ᱟᱨ ᱠᱷᱳᱞᱮᱢ ᱮᱢ ᱫᱟᱲᱮᱣᱟᱜ ᱠᱷᱟᱱ ᱚᱱᱟ ᱠᱷᱳᱱ ᱫᱚ ᱟᱨᱚ ᱵᱷᱟᱹᱞᱤ ᱡᱩᱛᱩᱜᱼᱟ ᱦᱮᱸ ᱵᱷᱟᱹᱞᱤ ᱦᱩᱭᱩᱜᱼᱟ ᱚᱻ ᱚᱱᱟ ᱫᱚ ᱱᱤᱛ ᱠᱷᱚᱱ ᱫᱚ ᱵᱟᱹᱧ ᱡᱷᱤᱡ ᱟᱛᱚ ᱯᱟᱸᱪ ᱴᱟ ᱪᱷᱟᱲᱟ ᱛᱚ ᱵᱟᱝ ᱦᱩᱭᱩᱜᱼᱟ ᱦᱮᱸ ᱟᱫᱚᱢ ᱢᱮᱱ ᱦᱮᱸ ᱯᱟᱸᱪ ᱴᱟ ᱥᱚᱢᱚᱭᱮᱢ ᱦᱤᱡᱩᱜᱼᱟ ᱪᱮᱫ ᱠᱚ ᱪᱮᱫ ᱠᱚ ᱫᱟᱨᱮᱢ ᱠᱩᱥᱤᱣᱟᱜᱼᱟ ᱚᱱᱟ ᱠᱚᱢ ᱟᱢ ᱧᱮᱞ ᱴᱷᱤᱠ ᱠᱟᱛᱮᱢ ᱦᱟᱛᱟᱣᱟ ᱦᱩᱸᱜᱼᱩ ᱤᱧ ᱛᱚ ᱵᱟᱹᱧ ᱢᱮᱱ ᱫᱟᱲᱮᱣᱟᱜ ᱠᱟᱱᱟ ᱪᱮᱫ ᱠᱚ ᱫᱟᱨᱮᱢ ᱦᱟᱛᱟᱣᱟ ᱦᱩᱸ ᱟᱪᱪᱷᱟ ᱟᱢᱟᱜ ᱧᱩᱛᱩᱢ ᱫᱚ ᱟᱪᱪᱷᱟ ᱟᱪᱪᱷᱟ ᱟᱪᱪᱷᱟ ᱟᱢᱟᱜ ᱧᱩᱛᱩᱢ ᱫᱚ ᱪᱮᱫ ᱛᱟᱢ ᱚᱻ ᱥᱩᱠᱚᱞ ᱢᱩᱨᱢᱩ ᱟᱹᱛᱩ ᱲᱩᱛᱩᱢ ᱫᱚ ᱚᱠᱟ ᱨᱮ ᱦᱟᱸᱜ ᱚᱻ ᱟᱪᱪᱷᱟ ᱟᱫᱚ ᱪᱮᱫ ᱵᱟᱜᱟᱱ ᱨᱮᱢ ᱞᱟᱜᱟᱣ ᱞᱟᱹᱜᱤᱫ ᱟᱢᱟᱜ ᱚᱻ ᱟᱫᱚ ᱛᱤᱱ ᱛᱤᱱᱟᱹᱜ ᱦᱩᱸ ᱦᱮᱸ ᱟᱫᱚ ᱛᱤᱱ ᱢᱟᱨᱟᱝ ᱡᱟᱭᱜᱟ ᱨᱮᱢ ᱨᱚᱦᱚᱭᱟ ᱛᱤᱱᱟᱹᱜ ᱠᱟᱴᱷᱟ ᱨᱮ ᱚᱱᱠᱟᱞᱮᱠᱟ ᱤᱧ ᱦᱚᱛᱩᱧ ᱚᱻ ᱛᱤᱱ ᱛᱷᱮᱠᱮ ᱪᱟᱹᱨ ᱟᱴᱷᱟ ᱚᱻ ᱞᱟᱜᱟᱣ ᱢᱮᱜᱮᱭᱟ ᱟᱭᱢᱟ ᱜᱮ ᱟᱫᱚ ᱟᱫᱚ ᱚᱱᱟᱞᱮᱠᱟ ᱟᱢ ᱦᱚᱸᱢ ᱦᱩᱸ ᱯᱷᱚᱞ ᱡᱤᱱᱤᱥᱮᱢ ᱦᱟᱛᱟᱣᱟ ᱡᱚᱢ ᱫᱤᱱᱤᱥ ᱟᱢᱟᱜ ᱦᱚᱸ ᱞᱟᱵ ᱦᱩᱭᱩᱜ ᱛᱟᱢᱟ ᱟᱹᱠᱷᱨᱤᱧᱟᱢ ᱦᱩᱸ ᱦᱩᱸ ᱦᱩᱸ ᱦᱩᱸ ᱛᱚ ᱵᱟᱠᱷᱟᱱ ᱫᱚ ᱥᱩᱫᱩ ᱤᱫᱤ ᱠᱟᱛᱮᱫ ᱛᱚ ᱞᱟᱵ ᱦᱩᱸ ᱦᱩᱸ ᱱᱚᱶᱟ ᱜᱮ ᱦᱮᱸ ᱦᱮᱸ ᱵᱟᱠᱷᱟᱱ ᱫᱚ ᱯᱷᱟᱸᱠᱟ ᱡᱟᱭᱜᱟ ᱦᱮᱱᱟᱜᱼᱟ ᱪᱮᱫ ᱫᱚ ᱨᱚᱦᱚᱭ ᱠᱟᱜ ᱠᱷᱟᱱ ᱫᱚ ᱟᱢᱟᱜ ᱦᱚᱸ ᱢᱚᱸᱡᱽ ᱦᱩᱭᱩᱜᱼᱟ ᱦᱩᱸ ᱦᱩᱸ ᱦᱩᱸ ᱵᱟᱲᱟᱭ ᱜᱮ ᱦᱮᱸ ᱛᱟᱞᱦᱮ ᱫᱷᱤᱱᱟᱹᱱ ᱯᱟᱸᱪ ᱴᱟ ᱥᱚᱢᱚᱭ ᱜᱤᱧ ᱡᱷᱤᱡᱟ ᱛᱚ ᱛᱚᱠᱷᱚᱱ ᱜᱮ ᱦᱟᱸᱢ ᱮᱢ ᱦᱩᱸ ᱦᱤᱡᱩᱜᱼᱟ ᱦᱟᱸᱜ ᱦᱮᱸ ᱱᱤᱭᱟᱹ ᱱᱟᱨᱥᱟᱨᱤ ᱨᱮᱭᱟᱜ ᱱᱟᱢᱵᱟᱨ ᱠᱟᱱᱟ ᱚᱸᱰᱮ ᱪᱷᱟᱲᱟ ᱛᱚ ᱦᱮᱸ ᱦᱮᱸ ᱟᱫᱚ ᱤᱧᱦᱚᱸ ᱱᱤᱛᱚᱜ ᱟᱭᱢᱟ ᱵᱟᱡᱟᱣ ᱮᱱᱟ ᱵᱟᱝ ᱦᱩᱸ ᱚᱲᱟᱜ ᱪᱟᱞᱟᱜ ᱫᱟᱠᱟ ᱡᱚᱢ ᱤᱧ ᱦᱚᱸ ᱟᱫᱚᱧ ᱪᱟᱞᱟᱜ ᱠᱟᱱᱟ ᱦᱮᱸ ᱴᱷᱤᱠ ᱜᱮᱭᱟ ᱢᱟ ᱛᱚᱵᱮ ᱤᱱᱠᱟᱹ ᱜᱮ ᱡᱚᱦᱟᱨ ᱜᱚᱝᱠᱮ ᱦᱮᱸᱻ ᱫᱚᱦᱚᱭ ᱢᱮ